ᱥᱟᱱᱛᱟᱲᱤ ᱢᱤᱫᱴᱟᱝ ᱥᱮᱨᱮᱧ ᱮᱴᱟᱜ ᱯᱟᱹᱨᱥᱤ ᱛᱮᱫᱚ ᱢᱮᱱᱫᱚ ᱦᱤᱱᱫᱤ ᱵᱟᱝᱞᱟ ᱳᱰᱤᱭᱟ ᱯᱟᱹᱨᱥᱤ ᱛᱮ ᱚᱱᱟ ᱥᱟᱱᱛᱟᱲᱤ ᱯᱟᱹᱨᱥᱤ ᱨᱮᱭᱟᱜ ᱢᱮᱱᱮᱛ ᱥᱮ ᱟ ᱱᱟ ᱭ ᱠᱟᱹᱣ ᱪᱮᱫ ᱮ ᱥᱚᱫᱚᱨ ᱞᱟᱹᱜᱤᱫᱚᱜ ᱠᱟᱱᱟ ᱚᱱᱟ ᱜᱮ ᱞᱟ ᱭ ᱵᱩᱡᱷᱟᱹᱣ ᱟᱠᱚ ᱦᱩᱭᱩᱜᱼᱟ